ᱞᱟᱦᱟ ᱛᱮᱱ ᱦᱚᱲ ᱫᱚ ᱛᱩᱢᱫᱟᱜ ᱴᱟᱢᱟᱠ ᱟᱛᱮ ᱜᱮ ᱵᱮᱥᱤ ᱮᱱᱮᱡ ᱠᱚ ᱠᱩᱥᱤᱭᱟᱜ ᱠᱟᱱ ᱛᱟᱦᱮᱱᱟ ᱢᱮᱱᱠᱷᱟᱱ ᱱᱮᱛᱟᱨ ᱨᱮᱱ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱫᱚ ᱛᱩᱢᱫᱟᱜ ᱴᱟᱢᱟᱠ ᱟᱛᱮᱫ ᱮᱱᱮᱡ ᱵᱮᱥᱤ ᱵᱟᱝ ᱠᱚ ᱠᱩᱥᱤᱭᱟᱜ ᱠᱟᱱᱟ ᱱᱮᱛᱟᱨ ᱫᱚ ᱵᱚᱠᱥ ᱨᱮ ᱥᱮᱨᱮᱧ ᱪᱟᱹᱞᱩ ᱠᱟᱛᱮᱫ ᱜᱮ ᱵᱮᱥᱤ ᱠᱚ ᱮᱱᱮᱡ ᱠᱟᱱᱟ ᱵᱚᱠᱥ ᱨᱮᱫᱚ ᱫᱚᱱᱼᱫᱚᱱ ᱛᱮ ᱮᱱᱮᱡ ᱠᱚ ᱧᱟᱢᱟ ᱥᱮ ᱪᱷᱟᱯᱚᱞ ᱮᱱᱮᱡ ᱠᱚᱠᱚ ᱧᱟᱢᱟ ᱛᱩᱢᱫᱟᱜ ᱴᱟᱢᱟᱠ ᱟᱛᱮᱫ ᱫᱚ ᱵᱟᱝ ᱚᱱᱟ ᱠᱚᱫᱚ ᱵᱟᱝᱠᱚ ᱧᱟᱢᱟ ᱚᱱᱟᱛᱮ ᱱᱮᱛᱟᱨ ᱫᱚ ᱰᱤᱡᱮ ᱵᱚᱠᱥ ᱨᱮᱜᱮ ᱵᱮᱥᱤ ᱠᱚ ᱮᱱᱮᱡ ᱠᱚ ᱠᱩᱥᱤᱭᱟᱜ ᱠᱟᱱᱟ ᱤᱧᱫᱚ ᱱᱮᱛᱟᱨᱟᱜ ᱮᱱᱮᱡ ᱠᱚᱧ ᱠᱩᱥᱤᱭᱟᱜ ᱜᱮᱭᱟ ᱢᱮᱱᱠᱷᱟᱱ ᱵᱮᱥᱤ ᱫᱚ ᱛᱩᱢᱫᱟᱜ ᱴᱟᱢᱟᱠ ᱟᱛᱮᱫ ᱜᱮ ᱮᱱᱮᱡ ᱠᱚᱧ ᱠᱩᱥᱤᱭᱟᱜᱼᱟ ᱥᱚᱨᱦᱟᱭ ᱮᱱᱮᱡ ᱫᱚᱝ ᱮᱱᱮᱡ ᱞᱟᱜᱽᱲᱮ ᱮᱱᱮᱡ ᱵᱟᱦᱟ ᱮᱱᱮᱡ ᱚᱱᱠᱟᱱ ᱥᱟᱱᱟᱢᱟᱜ ᱮᱱᱮᱡ ᱠᱚᱧ ᱠᱩᱥᱤᱭᱟᱜ ᱜᱮᱭᱟ ᱛᱩᱢᱫᱟᱜ ᱴᱟᱢᱟᱠ ᱟᱛᱮᱫ ᱫᱚ ᱫᱚᱱᱼᱫᱚᱱ ᱛᱮ ᱮᱱᱮᱡ ᱠᱚ ᱵᱟᱝ ᱧᱟᱢᱚᱜᱼᱟ ᱟᱨ ᱰᱤᱡᱮ ᱵᱚᱠᱥ ᱨᱮᱫᱚ ᱧᱟᱢᱚᱜᱼᱟ ᱯᱷᱟᱱᱥᱮᱱ ᱠᱚᱨᱮ ᱦᱚᱸ ᱚᱱᱠᱟᱱᱟᱜ ᱮᱱᱮᱡ ᱜᱮ ᱵᱮᱥᱤ ᱠᱚ ᱮᱱᱮᱡ ᱠᱟᱱᱟ ᱚᱱᱟᱛᱮ ᱱᱮᱛᱟᱨ ᱨᱮᱱ ᱜᱤᱫᱽᱨᱟᱹ ᱠᱚᱫᱚ ᱵᱚᱠᱥ ᱠᱚᱨᱮᱱᱟᱜ ᱮᱱᱮᱡ ᱜᱮ ᱵᱮᱥᱤ ᱠᱚ ᱠᱩᱥᱤᱭᱟᱜ ᱠᱟᱱᱟ